ᱱᱚᱜᱼᱚᱭ ᱡᱮ ᱥᱟᱭᱠᱮᱞ ᱠᱚ ᱪᱮᱫ ᱠᱟᱛᱮᱢ ᱡᱚᱛᱚᱱᱟ ᱥᱮ ᱪᱮᱫ ᱞᱮᱠᱟ ᱪᱮᱠᱟᱛᱮᱢ ᱪᱟᱞᱟᱜᱼᱟ ᱪᱮᱫ ᱞᱮᱠᱟ ᱠᱟᱛᱮᱢ ᱞᱟᱜᱟᱭᱟ ᱱᱚᱜᱚᱭ ᱞᱟᱜᱟ ᱨᱮᱦᱚᱸ ᱡᱟᱦᱟᱸ ᱠᱟᱱ ᱛᱟᱢᱟ ᱵᱟᱸ ᱥᱟᱭᱤᱴ ᱵᱟᱸ ᱥᱟᱭᱤᱴ ᱛᱮᱜᱮᱢ ᱞᱟᱜᱟᱭᱟ ᱵᱟᱸ ᱥᱟᱭᱤᱴ ᱛᱮ ᱞᱟᱜᱟ ᱠᱟᱛᱮ ᱮᱫ ᱱᱚᱜᱼᱚᱭ ᱢᱚᱴᱳᱨ ᱥᱟᱭᱠᱮᱞ ᱦᱚᱸ ᱥᱮ ᱥᱟᱭᱠᱮᱞ ᱦᱚᱸ ᱪᱮᱫᱞᱟᱠᱟ ᱠᱟᱛᱮ ᱞᱟᱜᱟ ᱤᱭᱟᱹ ᱠᱟᱛᱮᱢ ᱡᱚᱛᱚᱱ ᱠᱟᱛᱮᱢ ᱫᱚᱦᱚᱭᱟ ᱥᱮ ᱪᱮᱫ ᱞᱮᱠᱟᱢ ᱡᱚᱛᱚᱱᱟ ᱱᱚᱣᱟ ᱥᱟᱭᱠᱮᱞ ᱜᱟᱹᱰᱤ ᱢᱚᱡᱽ ᱛᱮ ᱛᱮ ᱥᱮ ᱟᱹᱨᱩᱵ ᱥᱟᱯᱟ ᱠᱟᱛᱮ ᱥᱮ ᱡᱚᱫ ᱥᱟᱯᱟ ᱠᱟᱛᱮ ᱚᱱᱟ ᱠᱚᱦᱚᱸ ᱫᱚᱨᱠᱟᱨ ᱠᱟᱱᱟ ᱟᱨ ᱱᱚᱜᱚᱭ ᱡᱮ ᱢᱚᱱᱮ ᱦᱩᱭᱩᱜ ᱛᱟᱢᱟ ᱡᱮ ᱢᱚᱴᱚᱨ ᱥᱟᱭᱠᱮᱞ ᱤᱧ ᱞᱟᱜᱟᱭᱟ ᱢᱚᱴᱚᱨ ᱥᱟᱭᱠᱮᱞ ᱦᱚᱸ ᱞᱟᱜᱟ ᱠᱟᱛᱮ ᱯᱨᱚᱛᱷᱟᱢ ᱪᱮᱫ ᱦᱩᱭᱩᱛᱟᱢᱟ ᱥᱮ ᱚᱱᱟᱠᱟ ᱛᱮᱫ ᱵᱟᱝ ᱞᱟᱜᱟᱜᱼᱟ ᱟᱛᱚ ᱪᱮᱫ ᱦᱩᱭᱩᱜᱼᱟ ᱛᱚᱵᱮ ᱛᱚ ᱢᱚᱴᱚᱨ ᱥᱟᱭᱠᱮᱞ ᱱᱚᱣᱟ ᱦᱚᱸ ᱪᱮᱫ ᱞᱮᱠᱟᱢ ᱡᱚᱛᱚᱱᱟ ᱥᱮ ᱥᱟᱭᱤᱰ ᱨᱮᱱᱟᱜ ᱪᱮᱫ ᱞᱮᱠᱟ ᱚᱠᱟ ᱥᱮᱡ ᱡᱚᱡᱚᱢ ᱥᱮᱡ ᱴᱟᱨᱱᱤᱝ ᱥᱮ ᱞᱮᱜᱟ ᱥᱮᱡ ᱴᱟᱨᱱᱤᱝ ᱮᱢ ᱟᱪᱩᱨᱚᱜ ᱟᱢᱟᱜ ᱫᱤᱥᱟᱹ ᱫᱚᱦᱚ ᱦᱩᱭᱩᱜ ᱛᱟᱢᱟ ᱡᱮ ᱚᱠᱟ ᱥᱮᱡ ᱤᱧ ᱟᱹᱪᱩᱨ ᱞᱮᱱ ᱠᱷᱟᱡ ᱱᱚᱣᱟ ᱴᱷᱤᱠ ᱛᱮᱧ ᱪᱟᱞᱟᱜᱼᱟ ᱥᱮ ᱱᱚᱣᱟ ᱴᱷᱤᱠ ᱛᱮᱧ ᱴᱷᱤᱠᱤᱧ ᱛᱟᱦᱮᱱᱟ ᱥᱮᱨᱚᱠᱚᱢ ᱪᱟᱞᱟᱜ ᱦᱩᱭᱩᱜ ᱛᱟᱢᱟ ᱡᱮ ᱠᱷᱟᱹᱞᱤ ᱱᱚᱜᱼᱚᱭ ᱢᱚᱴᱚᱨ ᱥᱟᱭᱠᱮᱞ ᱪᱟᱞᱩ ᱠᱟᱛᱮ ᱦᱚᱸ ᱛᱚ ᱵᱟᱝ ᱦᱩᱭᱩᱜᱼᱟ ᱪᱟᱞᱟᱣ ᱪᱮᱫ ᱦᱩᱭᱩᱜᱼᱟ ᱢᱚᱡᱽ ᱛᱮ ᱛᱚᱵᱮ ᱡᱮ ᱴᱟᱨᱱᱤᱝ ᱦᱟᱱᱛᱮ ᱱᱟᱛᱮ ᱪᱮᱞᱟᱣ ᱫᱟᱲᱮᱭᱟᱜᱼᱟ